ᱤᱧ ᱫᱟᱠᱟ ᱤᱥᱤᱱ ᱢᱟᱲᱟᱝᱛᱮ ᱤᱧ ᱰᱮᱠᱪᱤᱧ ᱢᱟᱡᱟᱣᱟ ᱛᱟᱨᱯᱚᱨᱮ ᱫᱟᱜ ᱤᱧ ᱟᱜᱩᱭᱟ ᱫᱟᱜ ᱤᱧ ᱪᱚᱸᱫᱟᱭᱟ ᱛᱟᱯᱚᱨᱮ ᱪᱩᱞᱦᱟᱹᱧ ᱪᱷᱚᱸᱪᱟ ᱛᱟᱯᱚᱨᱮ ᱤᱧ ᱥᱮᱸᱜᱮᱞᱤᱧ ᱡᱩᱞᱟ ᱪᱟᱣᱞᱮᱧ ᱠᱷᱟᱸᱡᱚᱭᱟ ᱛᱟᱯᱚᱨᱮ ᱫᱟᱠᱟᱧ ᱟᱬᱤᱡᱟ ᱛᱟᱨᱯᱚᱨᱮ ᱫᱩᱧ ᱫᱚᱦᱚ ᱠᱟᱜᱼᱟ ᱛᱟᱨᱯᱚᱨᱮ ᱤᱧ ᱡᱩᱫᱤ ᱡᱤᱞᱤᱧ ᱩᱛᱩᱭᱟ ᱛᱚ ᱡᱤᱞ ᱤᱥᱤᱱ ᱢᱟᱬᱟᱝ ᱨᱮ ᱤᱧ ᱪᱮᱫᱠᱩᱧ ᱥᱩᱨ ᱠᱟᱜᱼᱟ ᱟᱫᱟ ᱠᱚ ᱨᱟᱹᱥᱩᱱ ᱠᱚ ᱢᱚᱥᱞᱟ ᱠᱚ ᱯᱮᱸᱭᱟᱡᱽ ᱠᱚ ᱫᱚᱷᱚᱱᱮ ᱯᱟᱛ ᱠᱚ ᱥᱟᱱᱟᱢᱤᱧ ᱥᱩᱨ ᱠᱟᱜᱼᱟ ᱛᱟᱨᱯᱚᱨᱮ ᱤᱧ ᱩᱛᱩᱧ ᱤᱥᱤᱱᱟ ᱤᱧ ᱡᱩᱫᱤ ᱥᱚᱵᱽᱡᱤᱠᱩᱧ ᱩᱛᱩᱭᱟ ᱛᱚ ᱥᱚᱵᱽᱡᱤ ᱠᱚ ᱤᱥᱤᱱ ᱢᱟᱲᱟᱝ ᱨᱮᱦᱚᱸ ᱤᱧ ᱥᱟᱥᱟᱝ ᱠᱚ ᱯᱮᱸᱭᱟᱡᱽ ᱠᱚ ᱨᱚᱥᱩᱱ ᱠᱚ ᱚᱱᱟᱠᱩᱧ ᱥᱩᱨ ᱠᱟᱜᱼᱟ ᱛᱟᱨᱯᱚᱨᱮ ᱤᱧ ᱥᱚᱵᱽᱡᱤᱧ ᱤᱥᱤᱱᱟ ᱤᱧ ᱡᱩᱫᱤ ᱟᱲᱟᱜ ᱠᱩᱧ ᱩᱛᱩᱭᱟ ᱛᱚ ᱢᱟᱲᱟᱝ ᱛᱮ ᱟᱲᱟᱜ ᱤᱧ ᱜᱮᱫᱟ ᱛᱟᱨᱯᱚᱨ ᱤᱧ ᱟᱲᱟᱜ ᱤᱧ ᱵᱷᱟᱹᱡᱤᱭᱟᱹᱧ ᱛᱟᱨᱯᱚᱨᱮ ᱟᱲᱟᱜ ᱨᱮᱫᱚ ᱟᱲᱟᱜ ᱨᱮᱫᱚ ᱢᱚᱥᱞᱟ ᱠᱚᱫᱚ ᱵᱟᱭ ᱞᱟᱜᱟᱜᱼᱟ ᱚᱱᱟ ᱠᱷᱟᱹᱛᱤᱨ ᱛᱮ ᱵᱩᱞᱩᱝ ᱜᱮ ᱥᱩᱨ ᱠᱟᱜ ᱞᱟᱜᱟᱣᱟ ᱤᱱᱟᱹ ᱥᱩᱢᱩᱝ ᱠᱚᱜᱮᱧ ᱚᱱᱟ ᱠᱚᱜᱮ ᱢᱟᱲᱟᱝ ᱛᱮ ᱤᱧ ᱥᱩᱨ ᱞᱟᱜᱟᱣᱤᱧᱟᱹ ᱛᱟᱨᱯᱚᱨᱮ ᱤᱧ ᱤᱥᱤᱱᱟ